ᱤᱧᱟᱹᱜ ᱜᱷᱟᱨᱚᱸᱡᱽ ᱨᱮ ᱡᱟᱦᱟᱸ ᱥᱮᱫᱟᱭ ᱥᱮ ᱦᱟᱯᱲᱟᱢ ᱠᱚᱠᱚ ᱢᱮᱱᱟ ᱡᱟᱦᱟᱸ ᱟᱵᱚᱣᱟᱜ ᱱᱟᱜᱟᱢ ᱥᱮ ᱯᱟᱞᱟᱣ ᱦᱩᱭᱩᱜ ᱠᱟᱱ ᱡᱟᱦᱟᱸ ᱚᱱᱟ ᱫᱚ ᱦᱟᱸᱜ ᱥᱚᱨᱦᱟᱭ ᱨᱮᱱᱟᱜ ᱵᱷᱤᱛᱨᱤ ᱨᱮᱦᱮᱫᱼᱤᱧ ᱢᱮᱱᱮᱫᱟ ᱟᱞᱮ ᱥᱮᱱ ᱫᱚ ᱥᱚᱨᱦᱟᱭ ᱫᱚ ᱢᱚᱬᱮ ᱫᱤᱱ ᱞᱮᱠᱟᱞᱮ ᱯᱟᱞᱟᱣᱮᱫᱼᱟ ᱟᱨ ᱚᱱᱟ ᱞᱟᱦᱟ ᱨᱮᱜᱮ ᱥᱚᱦᱨᱟᱭ ᱞᱟᱦᱟ ᱧᱚᱜ ᱨᱮᱜᱮ ᱛᱷᱚᱲᱟ ᱜᱟᱱ ᱫᱤᱫᱤ ᱛᱟᱠᱚ ᱥᱮ ᱵᱚᱠᱚᱛ ᱠᱩᱲᱤ ᱛᱟᱠᱚ ᱱᱮᱶᱛᱟ ᱦᱚᱴᱚ ᱠᱟᱠᱚᱣᱟᱞᱮ ᱡᱮ ᱵᱚᱸᱜᱟ ᱦᱤᱞᱳᱜ ᱫᱚᱯᱮ ᱦᱤᱡᱩᱜ ᱢᱟ ᱚᱱᱟ ᱢᱚᱬᱮ ᱢᱟᱦᱟ ᱨᱮᱱᱟᱜ ᱵᱷᱟᱜᱽ ᱫᱤᱱ ᱫᱚ ᱚᱠᱟ ᱞᱮᱠᱟ ᱢᱮᱱᱮᱫᱼᱟ ᱢᱮᱱᱮᱫᱼᱟᱹᱧ ᱡᱮ ᱱᱚᱣᱟ ᱩᱢ ᱢᱟᱦᱟ ᱵᱚᱸᱜᱟ ᱢᱟᱦᱟ ᱠᱷᱩᱱᱴᱟᱹᱣ ᱢᱟᱦᱟ ᱜᱟᱹᱭ ᱡᱟᱜᱽᱨᱚᱱ ᱢᱟᱦᱟ ᱡᱟᱞᱮ ᱢᱟᱦᱟ ᱟᱫᱚ ᱚᱱᱟᱠᱚ ᱪᱮᱫ ᱞᱮᱠᱟᱱ ᱦᱩᱭᱩᱜ ᱠᱟᱱᱟ ᱤᱧ ᱱᱚᱣᱟᱧ ᱢᱮᱱᱫᱟ ᱩᱢ ᱢᱟᱦᱟ ᱦᱤᱞᱳᱜ ᱫᱚ ᱩᱢ ᱮᱱᱟᱞᱮ ᱮᱱᱦᱤᱞᱳᱜ ᱩᱢ ᱠᱟᱛᱮᱫ ᱫᱚ ᱦᱟᱸᱜ ᱟᱹᱭᱩᱵ ᱵᱮᱞᱟ ᱡᱟᱦᱟᱸ ᱦᱟᱱᱟ ᱵᱤᱞᱤ ᱞᱮ ᱞᱮᱵᱮᱫ ᱦᱚᱪᱚ ᱠᱚᱣᱟ ᱰᱟᱝᱨᱟ ᱡᱟᱦᱟᱸᱭ ᱨᱮᱱ ᱰᱟᱝᱨᱟ ᱜᱮᱭ ᱞᱮᱵᱮᱫ ᱟᱠᱟᱫ ᱥᱮ ᱚᱱᱟ ᱵᱤᱞᱤ ᱩᱱᱤ ᱨᱮᱱ ᱫᱚᱠᱚ ᱢᱮᱱᱟ ᱥᱮᱫᱟᱭ ᱦᱟᱯᱲᱟᱢ ᱠᱚ ᱢᱮᱱ ᱦᱚᱴᱚᱣ ᱠᱟᱜᱼᱟ ᱦᱚᱸᱜᱼᱚ ᱱᱚᱝᱠᱟ ᱢᱮᱱ ᱟᱠᱫ ᱟᱠᱚ ᱡᱟᱦᱟᱸᱭ ᱨᱮᱱ ᱜᱮ ᱱᱚᱣᱟ ᱵᱤᱞᱤ ᱠᱚ ᱡᱤ ᱭᱟᱥᱮ ᱞᱮᱵᱮᱫ ᱡᱚᱥᱟ ᱩᱱᱤᱭᱟᱜ ᱚᱲᱟᱜ ᱨᱮᱫᱚ ᱥᱮ ᱩᱱᱤᱭᱟᱜ ᱜᱷᱟᱨᱚᱸᱡᱽ ᱨᱮᱫᱚ ᱟᱹᱰᱤᱜᱮ ᱴᱟᱠᱟ ᱯᱚᱭᱥᱟ ᱛᱮᱭ ᱠᱤᱥᱟᱹᱲᱚᱜ ᱞᱮᱠᱟ ᱥᱮ ᱦᱤᱡᱩᱜ ᱠᱟᱱ ᱵᱚᱪᱷᱚᱨ ᱪᱟᱥᱼᱵᱟᱥ ᱛᱮ ᱢᱤᱫ ᱵᱚᱥᱛᱟ ᱥᱮ ᱵᱟᱨ ᱵᱚᱥᱛᱟ ᱥᱮ ᱯᱮ ᱵᱚᱥᱛᱟ ᱦᱩᱲᱩ ᱩᱱᱤᱭᱟᱜ ᱦᱩᱭᱩᱜ ᱛᱟᱭᱟ ᱚᱱᱠᱟ ᱠᱚ ᱢᱮᱱ ᱦᱚᱴᱚ ᱠᱟᱜᱼᱟ ᱥᱮ ᱯᱟᱞᱟᱣ ᱦᱩᱭᱩᱜ ᱠᱟᱱᱟ ᱱᱚᱝᱠᱟ ᱜᱮ ᱦᱩᱭ ᱪᱟᱞᱟᱜ ᱠᱟᱱ ᱜᱮᱭᱟ ᱮᱱᱠᱷᱟᱱ ᱟᱫᱚ ᱱᱚᱜᱼᱚ ᱱᱚᱝᱠᱟ ᱜᱮ ᱥᱚᱨᱦᱟᱭ ᱨᱮᱱᱟᱝ ᱫᱚ ᱵᱷᱟᱜᱽ ᱤᱧ ᱢᱮᱱᱮᱫᱼᱟ ᱵᱷᱟᱜᱽ ᱫᱚ ᱱᱚᱜᱼᱚᱭ ᱟᱵᱟᱨ ᱥᱩᱨᱩᱭᱮᱱᱟ ᱱᱤᱛᱚᱜ ᱵᱚᱸᱜᱟ ᱤᱫᱤ ᱠᱟᱛᱮᱧ ᱢᱮᱱᱮᱫᱼᱟ ᱵᱚᱸᱜᱟ ᱦᱤᱞᱳᱜ ᱫᱚ ᱡᱟᱦᱟᱸ ᱫᱤᱫᱤ ᱛᱟᱠᱚ ᱟᱨ ᱵᱚᱠᱚᱛ ᱠᱩᱲᱤ ᱛᱟᱠᱚ ᱡᱟᱦᱟᱸ ᱱᱮᱶᱛᱟ ᱦᱩᱭ ᱞᱮᱱᱟ ᱤᱱᱟᱹ ᱵᱚᱸᱜᱟ ᱦᱤᱞᱳᱜ ᱫᱚ ᱦᱟᱸᱜ ᱠᱚ ᱟᱹᱭᱩᱵ ᱵᱮᱞᱟ ᱫᱚᱠᱚ ᱦᱤᱡᱩᱜᱼᱟ ᱦᱤᱡᱩᱜ ᱟᱠᱚ ᱟᱨ ᱡᱟᱦᱟᱸ ᱦᱟᱯᱲᱟᱢ ᱠᱚ ᱪᱚᱰᱚᱨ ᱦᱮᱡ ᱦᱤᱡᱩᱜ ᱠᱟᱱ ᱡᱩᱜᱽ ᱡᱩᱜᱽ ᱠᱷᱚᱱ ᱥᱮ ᱯᱟᱞᱟᱣ ᱟᱹᱜᱩ ᱦᱩᱭ ᱟᱠᱟᱱ ᱚᱱᱟ ᱫᱚ ᱱᱚᱸᱜᱼᱚ ᱱᱚᱝᱠᱟ ᱥᱮᱫᱟᱭ ᱫᱚ ᱦᱟᱲᱟᱢ ᱵᱟ ᱟᱨ ᱤᱧ ᱵᱟᱵᱟ ᱛᱟᱠᱚ ᱥᱮ ᱦᱚᱯᱚᱱ ᱵᱟ ᱛᱟᱠᱚ ᱢᱟᱨᱟᱝ ᱵᱟ ᱛᱟᱠᱚ ᱩᱱᱠᱩ ᱠᱚ ᱤᱧ ᱵᱟᱵᱟ ᱛᱟᱠᱚ ᱠᱚ ᱪᱚᱰᱚᱨᱮᱫ ᱛᱟᱦᱮᱱᱟ ᱟᱨ ᱱᱤᱛᱚᱜ ᱫᱚ ᱵᱟᱵᱟ ᱥᱟᱞᱟᱜ ᱤᱧᱤᱧ ᱪᱚᱰᱚᱨᱮᱫᱼᱟ ᱪᱚᱰᱚᱨ ᱤᱫᱤᱭᱮᱫ ᱛᱟᱦᱮᱱᱤᱧ ᱪᱚᱰᱚᱨ ᱪᱚᱰᱚᱨ ᱛᱮ ᱦᱟᱯᱲᱟᱢ ᱠᱚ ᱢᱮᱱ ᱟᱹᱜᱩᱣ ᱠᱟᱜᱼᱟ ᱱᱚᱝᱠᱟ ᱛᱮ ᱪᱚᱰᱚᱨ ᱟᱵᱚᱱ ᱱᱟᱜᱟᱢ ᱠᱟᱱ ᱛᱟᱵᱚᱱᱟ ᱱᱤᱭᱟᱹ ᱫᱚ ᱱᱟᱜᱟᱢ ᱥᱮ ᱥᱮᱫᱟᱭ ᱠᱷᱚᱱᱟᱜ ᱦᱮᱡ ᱟᱠᱟᱱᱟ ᱟᱨ ᱦᱟᱯᱲᱟᱢ ᱠᱚᱦᱚᱸ ᱠᱚ ᱢᱮᱱ ᱦᱚᱴᱚᱣ ᱠᱟᱜᱼᱟ ᱡᱮ ᱱᱚᱝᱠᱟ ᱜᱮ ᱟᱵᱚ ᱫᱚ ᱛᱤᱱᱟᱹᱜ ᱫᱤᱱ ᱡᱤᱭᱚᱱ ᱵᱚᱱ ᱠᱷᱟᱸᱰᱟᱣᱟ ᱩᱱᱟᱹᱜ ᱫᱤᱱ ᱫᱚ ᱦᱟᱸᱜ ᱵᱚᱱ ᱪᱚᱰᱚᱨᱮᱫᱼᱟ ᱥᱮ ᱱᱚᱝᱠᱟ ᱜᱮ ᱥᱚᱨᱦᱟᱭ ᱵᱚᱸᱜᱟᱜ ᱦᱤᱞᱳᱜ ᱫᱚ ᱟᱵᱚ ᱫᱚᱵᱚᱱ ᱯᱟᱞᱟᱣᱮᱫᱼᱟ ᱟᱫᱚ ᱯᱟᱞᱟᱣ ᱠᱟᱛᱮᱫ ᱤᱱᱟᱹ ᱤᱱᱟᱹ ᱟᱹᱭᱩᱵ ᱦᱤᱞᱳᱜ ᱠᱚ ᱦᱮᱡ ᱥᱮᱴᱮᱨᱱᱟ ᱫᱤᱫᱤ ᱛᱟᱠᱚ ᱵᱚᱠᱚᱛ ᱠᱩᱲᱤ ᱛᱟᱠᱚ ᱮᱱ ᱦᱤᱞᱳᱜ ᱫᱚ ᱩᱱᱠᱩ ᱠᱚᱣᱟᱜ ᱡᱮ ᱠᱚᱴᱤ ᱦᱟᱺᱰᱤ ᱛᱟᱦᱮᱱᱟ ᱪᱚᱰᱚᱨ ᱦᱩᱭ ᱟᱢᱟ ᱪᱚᱰᱚᱨᱮᱫᱼᱟ ᱞᱮ ᱵᱟᱵᱟ ᱛᱟᱞᱮ ᱵᱟᱵᱟ ᱤᱧ ᱪᱚᱰᱚᱨ ᱠᱟᱛᱮᱫ ᱢᱚᱡᱽ ᱜᱮ ᱵᱩᱜᱤ ᱵᱟᱹᱲᱤᱡ ᱨᱚᱲ ᱠᱟᱛᱮᱫ ᱦᱟᱯᱲᱟᱢ ᱠᱚᱴᱷᱮᱱ ᱵᱷᱟᱜᱮ ᱫᱤᱠ ᱠᱚᱭ ᱠᱟᱛᱮᱫ ᱪᱚᱰᱚᱨ ᱵᱟᱲᱟ ᱤᱱᱟᱹ ᱯᱚᱨ ᱫᱚ ᱚᱱᱟ ᱠᱟᱹᱢᱤ ᱫᱚ ᱵᱚᱸᱜᱟ ᱦᱤᱞᱳᱜ ᱫᱚ ᱦᱩᱭ ᱥᱟᱹᱛᱮᱱ ᱜᱮ ᱟᱨ ᱤᱱᱟᱹ ᱫᱚᱥᱟᱨ ᱦᱤᱞᱳᱜᱟᱜ ᱫᱚ ᱦᱩᱭᱩᱜᱼᱟ ᱠᱷᱩᱱᱴᱟᱹᱣ ᱠᱷᱩᱱᱴᱟᱹᱣ ᱦᱤᱞᱳᱜ ᱠᱷᱩᱱᱴᱟᱹᱣ ᱵᱟᱲᱟ ᱠᱟᱛᱮᱫ ᱡᱟᱜᱮ ᱥᱮᱨᱮᱧ ᱠᱟᱛᱮᱫ ᱛᱩᱢᱫᱟᱜ ᱨᱩ ᱠᱟᱛᱮᱫ ᱪᱟᱵᱟᱭᱮᱱᱟ ᱟᱵᱟᱨ ᱫᱚᱥᱟᱨ ᱦᱤᱞᱳᱜ ᱡᱟᱦᱟᱸ ᱜᱟᱹᱭ ᱡᱟᱜᱽᱨᱚᱱ ᱦᱤᱞᱳᱜ ᱮᱱᱦᱤᱞᱳᱜ ᱫᱚ ᱥᱮᱨᱮᱧ ᱠᱟᱛᱮᱫ ᱜᱟᱹᱭ ᱡᱟᱜᱽᱨᱚᱱ ᱡᱟᱦᱟᱸ ᱥᱮᱨᱮᱧ ᱚᱱᱟ ᱥᱮᱨᱮᱧ ᱛᱟᱞᱟᱛᱮ ᱛᱩᱢᱫᱟᱜ ᱴᱟᱢᱟᱠ ᱦᱩᱲᱩ ᱦᱟᱴᱟᱜ ᱨᱮ ᱫᱷᱩᱵᱤ ᱜᱷᱟᱸᱥ ᱚᱱᱟᱛᱮ ᱰᱟᱝᱨᱟ ᱠᱚ ᱪᱩᱢᱟᱹᱲᱟ ᱠᱟᱛᱮᱫ ᱦᱩᱭ ᱥᱟᱹᱛ ᱮᱱᱜᱮ ᱛᱟᱨ ᱯᱚᱨᱮ ᱫᱤᱱ ᱦᱤᱞᱳᱜ ᱫᱚ ᱮᱱᱦᱤᱞᱳᱝ ᱫᱚ ᱡᱟᱦᱟᱸ ᱤᱱᱟᱹ ᱫᱚᱥᱟᱨ ᱦᱤᱞᱳᱜ ᱡᱟᱦᱟᱸ ᱯᱟᱲᱟᱣᱱᱟ ᱚᱱᱟ ᱫᱚ ᱡᱟᱞᱮ ᱢᱟᱦᱟ ᱡᱟᱞᱮ ᱢᱟᱦᱟ ᱨᱮᱫᱚ ᱱᱚᱜᱼᱚᱭ ᱤᱭᱟᱹᱭ ᱱᱟ ᱡᱟᱞᱮ ᱢᱟᱦᱟ ᱨᱮᱫᱚ ᱡᱟᱦᱟᱸ ᱜᱟᱫᱚᱭ ᱮᱱᱮᱡ ᱥᱮ ᱜᱟᱺᱲᱤ ᱮᱱᱮᱡ ᱦᱚᱸᱠᱚ ᱢᱮᱱᱟ ᱚᱱᱟ ᱮᱱᱮᱡ ᱦᱩᱭ ᱥᱟᱹᱛ ᱮᱱᱜᱮ ᱟᱫᱚ ᱥᱚᱨᱦᱟᱭ ᱫᱚ ᱪᱟᱵᱟᱜ ᱞᱮᱠᱟ ᱪᱟᱵᱟᱭᱮᱱᱟ ᱥᱟᱹᱨᱤ ᱥᱚᱨᱦᱟᱭ ᱡᱟᱦᱟᱸ ᱠᱟᱱᱟ ᱮᱱᱦᱤᱞᱳᱜ ᱫᱚ ᱥᱟᱱᱟᱢ ᱦᱚᱲᱟᱜ ᱠᱚᱥᱴᱚ ᱛᱟᱦᱮᱱ ᱨᱮᱦᱚᱸ ᱤᱱᱟᱹ ᱥᱚᱨᱦᱟᱭ ᱦᱤᱞᱳᱜ ᱫᱤᱱ ᱫᱚ ᱟᱹᱰᱤ ᱱᱟᱯᱟᱭ ᱠᱚ ᱢᱮᱱᱟ ᱟᱹᱰᱤ ᱠᱩᱥᱤ ᱫᱤᱱ ᱠᱟᱱᱟ ᱟᱹᱰᱤ ᱨᱟᱹᱥᱠᱟᱹ ᱥᱚᱦᱚᱨ ᱥᱮᱴᱮᱨ ᱠᱟᱱᱟ ᱥᱚᱨᱦᱟᱭ ᱞᱟᱦᱟ ᱫᱚ ᱦᱟᱯᱲᱟᱢ ᱠᱚ ᱛᱩᱞᱟᱹ ᱡᱚᱠᱷᱟ ᱞᱮᱫᱼᱟ ᱢᱟᱨᱟᱝ ᱢᱟᱨᱟᱝ ᱡᱤᱭᱟᱹᱞᱤ ᱥᱟᱞᱟᱜ ᱡᱟᱦᱟᱸ ᱫᱚᱵᱚᱱ ᱢᱮᱛᱟᱣ ᱠᱚ ᱦᱟᱹᱛᱤ ᱦᱟᱹᱛᱤ ᱥᱟᱞᱟᱜ ᱠᱚ ᱛᱩᱞᱟᱹᱡᱚᱠᱷᱟ ᱞᱮᱫᱼᱟ ᱟᱨ ᱱᱤᱛᱚᱝ ᱦᱚᱵᱚᱱ ᱢᱮᱱᱟ ᱦᱟᱹᱛᱤ ᱞᱮᱠᱟᱱ ᱯᱚᱨᱚᱵᱽ ᱫᱟᱨᱟᱭ ᱠᱟᱱᱟ